ᱨᱩᱴᱤ ᱵᱮᱱᱟᱣ ᱞᱟ ᱜᱤᱫ ᱛᱮ ᱯᱚᱨᱛᱷᱚᱢ ᱫᱚ ᱟᱴᱟ ᱮᱢ ᱦᱩᱭᱩᱜᱼᱟ ᱯᱷᱤᱨ ᱟᱴᱟᱨᱮ ᱫᱟᱜ ᱫᱩᱞ ᱠᱟᱛᱮᱫ ᱯᱷᱤᱨ ᱚᱱᱟ ᱥᱤᱯᱤ ᱢᱤᱞᱟᱹᱣ ᱦᱩᱭᱩᱩᱜᱼᱟ ᱥᱤᱯᱤ ᱢᱤᱞᱟᱹᱣ ᱠᱟᱛᱮᱫ ᱚᱱᱟ ᱯᱩᱨᱟᱹ ᱯᱩᱨᱟᱹ ᱢᱤᱥ ᱠᱟᱛᱮᱫ ᱥᱤᱯᱤ ᱠᱟᱛᱮᱫ ᱯᱷᱤᱨ ᱨᱩᱴᱤ ᱵᱮᱱᱟᱣ ᱞᱟ ᱜᱤᱫᱛᱮ ᱜᱳᱞ ᱦᱩᱭᱩᱜᱼᱟ ᱯᱷᱤᱨ ᱜᱳᱞ ᱠᱟᱛᱮᱫ ᱟᱴᱟᱨᱮ ᱯᱷᱤᱨ ᱤᱭᱟᱹᱭᱟᱢ ᱟᱴᱟ ᱮᱢ ᱠᱟᱛᱮᱫ ᱪᱟᱠᱤᱨᱮᱢ ᱜᱳᱞ ᱜᱳᱞ ᱨᱩᱴᱤᱢ ᱵᱮᱱᱟᱣᱟ ᱯᱷᱤᱨ ᱨᱩᱴᱤ ᱵᱮᱱᱟᱣ ᱠᱟᱛᱮᱫ ᱚᱱᱟᱢ ᱛᱟᱣᱟᱨᱮ ᱮᱢᱟᱢ ᱯᱷᱤᱨ ᱛᱟᱣᱟ ᱨᱮ ᱮᱢ ᱠᱟᱛᱮᱫ ᱯᱟᱞᱴᱤᱭᱟᱢ ᱟᱨ ᱚᱱᱟ ᱵᱟᱱᱟᱨ ᱯᱟᱦᱴᱟ ᱯᱟᱞᱴᱤ ᱠᱟᱛᱮᱫ ᱚᱱᱟ ᱤᱥᱤᱱᱢᱮ ᱯᱷᱤᱨ ᱚᱱᱟ ᱤᱥᱤᱱ ᱠᱟᱛᱮᱫ ᱫᱚ ᱟᱢ ᱡᱟᱦᱟᱸ ᱩᱛᱩ ᱥᱟᱱᱟᱢᱟ ᱚᱱᱟᱢ ᱩᱛᱩᱭᱟ ᱛᱚ ᱟᱹᱞᱩ ᱟᱨ ᱫᱟᱹᱞ ᱩᱛᱩ ᱨᱮᱫᱚ ᱟᱹᱞᱩ ᱯᱮᱦᱞᱮ ᱜᱮᱫ ᱠᱟᱛᱮᱫ ᱟᱹᱨᱩᱵᱢᱮ ᱯᱷᱮᱨ ᱟᱹᱨᱩᱵ ᱠᱟᱛᱮᱫ ᱚᱱᱟ ᱫᱚᱦᱚ ᱠᱟᱜᱢᱮ ᱯᱷᱮᱨ ᱫᱟᱹᱞ ᱫᱟᱹᱞ ᱠᱚ ᱪᱚᱸᱫᱟᱜ ᱠᱟᱜ ᱢᱮ ᱯᱷᱮᱨ ᱚᱱᱟ ᱫᱟᱹᱞ ᱦᱮᱰᱮᱡᱚᱜᱼᱟ ᱯᱷᱤᱨ ᱫᱟᱹᱞ ᱟᱬᱜᱚ ᱠᱟᱛᱮᱫ ᱟᱹᱞᱩ ᱵᱷᱟᱹᱡᱤᱢᱮ ᱟᱹᱞᱩ ᱵᱷᱟᱹᱡᱤ ᱠᱟᱛᱮᱫ ᱚᱸᱰᱮᱢ ᱤᱥᱤᱱ ᱠᱟᱛᱮᱫ ᱫᱟᱹᱞ ᱪᱷᱚᱝᱟᱜᱢᱮ ᱛᱚ ᱫᱟᱹᱞ ᱪᱷᱚᱝ ᱠᱟᱛᱮᱫ ᱚᱱᱟ ᱦᱮᱰᱮᱡᱚᱜᱼᱟ ᱯᱷᱤᱨ ᱦᱮᱰᱮᱡ ᱠᱟᱛᱮᱫ ᱚᱱᱟ ᱟᱬᱜᱚᱭᱢᱮ ᱯᱷᱤᱨ ᱟᱬᱜᱚ ᱠᱟᱛᱮᱫ ᱨᱩᱴᱤ ᱟᱨ ᱫᱟᱹᱞ ᱟᱨ ᱟᱹᱞᱩ ᱥᱟᱞᱟᱜ ᱱᱟᱥᱛᱟ ᱮᱢᱟ ᱠᱚᱣᱻᱟ